ᱦᱮᱞᱳ ᱦᱚᱸ ᱫᱩᱞᱤᱧ ᱞᱟᱹᱭᱮᱫᱟ ᱱᱚᱜᱼᱚᱭ ᱱᱤᱣᱨᱤ ᱴᱚᱞᱟ ᱠᱷᱚᱱ ᱚᱻ ᱱᱚᱣᱟᱧ ᱢᱮᱱᱮᱫᱟ ᱵᱩᱫᱽ ᱵᱩᱫᱤ ᱥᱳᱨᱩᱢ ᱜᱟᱹᱰᱤ ᱥᱳᱨᱩᱢ ᱠᱟᱱ ᱜᱮᱭᱟ ᱛᱚ ᱢᱚᱴᱚᱨ ᱥᱟᱭᱠᱮᱞ ᱚᱻ ᱦᱮᱸ ᱜᱟᱹᱰᱤ ᱦᱟᱛᱟᱣᱤᱧ ᱞᱟᱹᱭᱮᱫᱟ ᱟᱹᱰᱤ ᱟᱹᱰᱤ ᱡᱟᱭᱜᱟ ᱨᱤᱧ ᱯᱟᱸᱡᱟ ᱠᱮᱫᱟ ᱟᱫᱚ ᱵᱟᱹᱧ ᱠᱩᱥᱤᱜ ᱠᱟᱱᱟ ᱟᱫᱚ ᱟᱸᱡᱚᱢ ᱠᱤᱫᱟᱹᱧ ᱟᱞᱮ ᱱᱤᱭᱟᱹ ᱠᱚᱨᱮᱱ ᱠᱚ ᱦᱟᱛᱟᱣ ᱠᱮᱫᱟ ᱟᱞᱮ ᱴᱚᱞᱟ ᱠᱚᱨᱮᱱ ᱟᱫᱚ ᱟᱢ ᱴᱷᱮᱱ ᱵᱚᱞᱮ ᱢᱚᱡᱽ ᱢᱚᱡᱽ ᱢᱮᱱᱟᱜ ᱟᱠᱚ ᱞᱟᱹᱭᱟᱫᱤᱧᱟ ᱟᱫᱚ ᱩᱱᱠᱩ ᱴᱷᱮᱱ ᱠᱷᱚᱱ ᱜᱮ ᱱᱟᱢᱵᱟᱨ ᱦᱟᱛᱟᱣ ᱠᱟᱛᱮ ᱟᱢ ᱴᱷᱮᱱ ᱱᱚᱜᱼᱚᱭᱤᱧ ᱯᱷᱳᱱ ᱮᱫᱟ ᱟᱫᱚᱧ ᱢᱮᱱ ᱮᱫᱟ ᱜᱟᱹᱰᱤ ᱤᱥᱠᱩᱴᱤ ᱠᱚ ᱠᱩᱲᱤᱭᱟᱜ ᱢᱮᱱᱟᱜ ᱜᱮᱭᱟ ᱧᱟᱢᱚᱜ ᱜᱮᱭᱟ ᱥᱮ ᱵᱟᱝ ᱧᱟᱢᱚᱜᱼᱟ ᱚᱻ ᱥᱚᱛᱛᱳᱨ ᱟᱥᱤ ᱨᱮᱱᱟᱜ ᱤᱧ ᱞᱟᱹᱭᱮᱫ ᱠᱟᱱ ᱛᱟᱦᱮᱱᱟ ᱥᱚᱛᱛᱳᱨ ᱟᱥᱤ ᱦᱟᱡᱟᱨ ᱚᱻ ᱤᱥᱠᱩᱴᱤ ᱜᱮ ᱧᱩᱛᱩᱢ ᱫᱚ ᱩᱱᱟᱹᱜ ᱫᱚ ᱵᱟᱹᱧ ᱵᱟᱲᱟᱭᱟ ᱪᱮᱫ ᱠᱚ ᱧᱩᱛᱩᱢ ᱢᱮᱱᱟᱜᱼᱟ ᱟᱢ ᱜᱮ ᱞᱟᱹᱭᱟᱹᱧ ᱢᱮ

ᱦᱮᱸ ᱦᱮᱸ ᱟᱨ ᱚᱸᱰᱮ ᱫᱚ ᱟᱫᱚ ᱟᱢᱟᱜ ᱤᱭᱟᱹ ᱥᱳᱨᱩᱢ ᱨᱮ ᱵᱚᱞᱮ ᱱᱚᱝᱠᱟ ᱠᱤᱥᱛᱤ ᱞᱮᱠᱟ ᱛᱮᱦᱚᱸ ᱜᱟᱹᱰᱤᱢ ᱮᱢ ᱫᱟᱲᱮᱜ ᱜᱮᱭᱟ ᱥᱮ ᱵᱟᱝ ᱚᱻ ᱛᱚᱵᱮ ᱪᱮᱫ ᱵᱟᱨ ᱦᱤᱞᱳᱜ ᱡᱷᱤᱡ ᱫᱚ ᱛᱟᱦᱮᱱᱟ ᱫᱚᱠᱟᱱ ᱚᱻ ᱛᱤᱱ ᱥᱳᱢᱳᱭ ᱠᱷᱚᱱ ᱪᱚᱢ ᱡᱷᱤᱡᱽ ᱛᱟᱦᱚᱞᱮ ᱥᱩᱠᱚᱞ ᱵᱟᱨ ᱥᱮᱫᱛᱮ ᱪᱟᱞᱟᱜ ᱤᱧ ᱞᱟᱹᱭᱮᱫᱟ ᱢᱮᱱ ᱫᱟᱹᱧ ᱜᱟᱹᱰᱤᱧ ᱧᱮᱞ ᱟᱹᱜᱩᱭᱟ ᱡᱩᱫᱤᱧ ᱠᱩᱥᱤᱜ ᱠᱷᱟᱱ ᱮᱱ ᱦᱤᱞᱳᱜ ᱜᱮᱧ ᱟᱹᱜᱩ ᱩᱛᱟᱹᱨᱟ ᱠᱟᱛᱷᱟ ᱵᱟᱨᱛᱟ ᱚᱸᱰᱮ ᱜᱮᱞᱟᱝ ᱨᱚᱲᱟ ᱦᱮᱸ ᱢᱟ ᱛᱚᱵᱮ ᱦᱮᱞᱳ ᱫᱚᱦᱚᱭᱮᱫᱟᱭᱤᱧ ᱯᱷᱳᱱ ᱫᱚ ᱦᱳᱭ ᱚᱸᱰᱮ ᱜᱮ ᱦᱟᱸᱜ ᱞᱟᱝ ᱪᱟᱞᱟᱜᱼᱟ ᱧᱟᱯᱟᱢᱚᱜᱼᱟᱞᱟᱝ ᱢᱟ ᱛᱚᱵᱮᱧ ᱫᱚᱦᱚᱭᱮᱫᱟ ᱯᱷᱳᱱ